ᱡᱤᱵ ᱵᱳᱭᱪᱤᱛᱨᱚ ᱵᱟᱧᱪᱟᱣ ᱫᱚᱦᱚᱭ ᱞᱟᱹᱜᱤᱫ ᱟᱢᱟᱜ ᱫᱤᱥ ᱦᱩᱫᱤᱥ ᱞᱟᱹᱭ ᱥᱚᱫᱚᱨ ᱢᱮ ᱡᱤᱵ ᱵᱳᱭᱪᱤᱛᱨᱚ ᱵᱟᱧᱪᱟᱣ ᱫᱚᱦᱚᱭ ᱞᱟᱹᱜᱤᱫ ᱫᱚ ᱤᱧᱟᱹᱜ ᱢᱚᱱᱮ ᱞᱮᱠᱟᱛᱮᱫᱚ ᱡᱤᱵ ᱪᱮᱠᱟᱛᱮᱵᱚᱱ ᱫᱚᱦᱚ ᱠᱚᱣᱟ ᱵᱟᱧᱪᱟᱣ ᱱᱤᱭᱟᱹ ᱞᱟᱹᱜᱤᱫ ᱛᱮ ᱢᱤᱫᱴᱮᱱ ᱱᱩᱠᱩᱣᱟᱜ ᱱᱤᱨᱟ ᱯᱚᱛᱛᱟ ᱫᱚᱦᱚ ᱦᱩᱭᱩᱜᱼᱟ ᱡᱟᱦᱟᱨᱮ ᱱᱩᱠᱩ ᱢᱚᱪᱛᱮᱠᱚ ᱛᱟᱦᱮᱱᱟ ᱟᱠᱚᱞᱮᱠᱟᱠᱚ ᱛᱟᱦᱮᱸ ᱫᱟᱲᱮᱜᱼᱟ ᱟᱨ ᱥᱮ ᱱᱚᱰᱮ ᱠᱷᱚᱱᱟᱜ ᱚᱠᱚᱭ ᱦᱚᱸ ᱥᱮᱸᱫᱽᱨᱟ ᱠᱟᱛᱮᱫ ᱜᱚᱡᱽ ᱠᱟᱛᱮᱫ ᱵᱟᱠᱚ ᱟᱹᱜᱩ ᱫᱟᱲᱮ ᱟᱠᱚ ᱡᱟᱛᱮ ᱩᱱᱠᱩ ᱢᱚᱸᱡᱽ ᱛᱮᱠᱚ ᱛᱟᱦᱮᱱ ᱢᱟ ᱟᱠᱚ ᱥᱮᱪᱽᱪᱷᱟᱭ ᱥᱟᱫᱷᱤᱱ ᱵᱷᱟᱵᱮ ᱠᱚ ᱛᱟᱦᱮᱸ ᱫᱟᱲᱮᱜ ᱟᱨ ᱚᱱᱟ ᱞᱟᱹᱜᱤᱫ ᱛᱮ ᱢᱤᱫᱴᱮᱱ ᱯᱚᱨᱤᱵᱮᱥ ᱫᱚᱦᱚ ᱦᱩᱭᱩᱜᱼᱟ ᱡᱟᱦᱟᱸ ᱫᱚ ᱱᱩᱠᱩ ᱢᱚᱸᱡᱽ ᱛᱮᱠᱚ ᱛᱟᱦᱮᱱ ᱫᱟᱜ ᱛᱟᱯᱚᱨᱮ ᱱᱩᱠᱩ ᱜᱷᱮᱨᱟᱣ ᱠᱟᱠᱚ ᱦᱩᱭᱩᱜᱼᱟ ᱫᱟᱨᱮ ᱠᱚ ᱛᱟᱦᱮᱱ ᱡᱟᱛᱮ ᱥᱟᱱᱟᱢ ᱞᱮᱠᱟᱱ ᱡᱤᱵ ᱡᱤᱭᱟᱹᱞᱤ ᱢᱤᱫ ᱥᱚᱸᱜᱮ ᱛᱮᱠᱚ ᱛᱟᱦᱮᱸᱞᱮᱱᱠᱷᱟᱱ ᱢᱤᱫᱴᱮᱱ ᱩᱯᱚᱨ ᱢᱤᱫᱴᱮᱱ ᱩᱯᱚᱨ ᱩᱱᱠᱩ ᱢᱤᱫ ᱥᱨᱮᱱᱤ ᱠᱷᱚᱱᱟᱜ ᱢᱤᱫ ᱥᱨᱮᱱᱤ ᱵᱟᱧᱪᱟᱣᱠᱚ ᱛᱟᱦᱮᱱᱟ ᱥᱟᱱᱟᱢ ᱦᱚᱲ ᱟᱠᱚ ᱩᱯᱚᱨᱜᱮ ᱱᱤᱨᱵᱷᱚᱨ ᱦᱩᱭᱩᱜᱼᱟ ᱥᱟᱱᱟᱢᱟᱜ ᱟᱨ ᱯᱚᱨᱤᱵᱮᱥ ᱦᱚᱸ ᱴᱷᱤᱠ ᱛᱟᱦᱮᱱᱟ ᱵᱟᱥᱛᱩ ᱛᱚᱱᱛᱨᱚ ᱟᱵᱚᱣᱟᱜ ᱵᱟᱧᱪᱟᱣ ᱛᱟᱦᱮᱱᱟ ᱟᱨ ᱱᱤᱭᱟᱹ ᱞᱟᱹᱜᱤᱫ ᱛᱮ ᱠᱤᱪᱷᱩ ᱠᱤᱪᱷᱩ ᱱᱤᱭᱚᱢ ᱦᱚᱸ ᱟᱭᱤᱱ ᱥᱚᱝᱨᱚᱠᱷᱚᱱ ᱫᱚᱦᱚ ᱦᱩᱭᱩᱜᱼᱟ ᱡᱟᱛᱮ ᱡᱟᱦᱟᱭ ᱠᱚ ᱩᱱᱠᱩ ᱚᱱᱱᱟᱭ ᱵᱷᱟᱵᱮ ᱠᱚ ᱜᱚᱡᱽ ᱮᱫ ᱠᱚᱣᱟ ᱩᱱᱠᱩᱣᱟᱜ ᱡᱟᱛᱮ ᱡᱚᱨᱤᱢᱟᱱᱟ ᱦᱩᱭᱩᱜ ᱟᱨ ᱱᱩᱠᱩᱧᱮᱞ ᱞᱟᱹᱜᱤᱫ ᱛᱮ ᱠᱤᱪᱷᱩ ᱦᱚᱲ ᱫᱚᱦᱚ ᱠᱚ ᱦᱩᱭᱩᱜᱼᱟ ᱚᱠᱟ ᱢᱟᱱᱮ ᱡᱤᱵ ᱡᱤᱭᱟᱹᱞᱤ ᱠᱚ ᱨᱩᱣᱟᱹ ᱦᱟᱥᱩᱜ ᱡᱚᱠᱷᱚᱱ ᱩᱱᱠᱩ ᱴᱷᱤᱠ ᱢᱚᱛᱚ ᱨᱟᱱ ᱮᱢ ᱤᱫᱤᱭᱟᱠᱚ ᱦᱩᱭᱩᱜᱼᱟ ᱚᱱᱟ ᱥᱟᱶ ᱥᱟᱶᱛᱮ ᱡᱟᱛᱮ ᱵᱤᱨ ᱨᱮ ᱥᱮᱸᱜᱮᱞ ᱵᱟᱝ ᱞᱟᱜᱟᱜ ᱜᱟᱹᱰᱭᱟᱹ ᱠᱟᱜ ᱦᱩᱭᱩᱜᱼᱟ ᱡᱟᱛᱮ ᱚᱱᱟᱵᱤᱨ ᱨᱮᱭᱟᱜ ᱢᱤᱫᱴᱮᱱ ᱟᱫᱨᱚᱛᱟ ᱛᱟᱦᱮᱱ ᱡᱟᱛᱮ ᱥᱮᱸᱜᱮᱞ ᱥᱚᱦᱚᱡᱛᱮ ᱵᱟᱝ ᱞᱟᱜᱟᱜ